ᱵᱟᱸᱠᱩᱲᱟ ᱡᱮᱞᱟ ᱨᱮᱱᱟᱜ ᱵᱤᱥᱱᱩᱯᱩᱨ ᱨᱮ ᱦᱟᱥᱟ ᱨᱮᱱ ᱦᱟᱹᱛᱤ ᱥᱟᱫᱚᱢ ᱟᱨ ᱛᱟᱞ ᱰᱟᱝᱨᱟ ᱨᱮᱱᱟᱜ ᱰᱳᱠᱨᱟ ᱡᱟᱦᱟᱸ ᱫᱚ ᱵᱷᱟᱸᱠᱩᱲᱟ ᱦᱚᱱᱚᱛ ᱞᱟᱹᱜᱤᱫ ᱵᱷᱮᱜᱟᱨᱟ ᱱᱚᱶᱟ ᱠᱟᱹᱢᱤᱦᱚᱨᱟ ᱫᱚ ᱯᱤᱲᱦᱤ ᱠᱷᱚᱱ ᱯᱤᱲᱦᱤ ᱪᱟᱞᱟᱣ ᱤᱫᱤᱜ ᱠᱟᱱ ᱛᱟᱠᱚᱣᱟ ᱪᱮᱫᱟᱜ ᱥᱮ ᱟᱠᱚᱨᱮᱱ ᱦᱚᱱᱼᱦᱚᱯᱚᱱ ᱠᱚ ᱥᱮᱲᱟ ᱤᱫᱤᱭᱟᱠᱚ ᱠᱟᱱᱟ ᱚᱱᱠᱟᱞᱮᱠᱟᱛᱮ ᱩᱪᱟᱹᱲᱚᱜ ᱠᱟᱱᱟ ᱟᱨ ᱱᱩᱠᱩ ᱦᱟᱹᱛᱤᱼᱥᱟᱫᱚᱢ ᱥᱮ ᱱᱚᱶᱟ ᱡᱤᱱᱤᱥ ᱠᱚ ᱮᱴᱟᱜ ᱨᱮ ᱠᱤᱨᱤᱧ ᱠᱟᱛᱮ ᱠᱚ ᱤᱫᱤᱭᱮᱫᱟ ᱚᱱᱠᱟ ᱠᱟᱛᱮ ᱱᱩᱠᱩᱣᱟᱜ ᱞᱟᱭᱼᱞᱟᱠᱪᱟᱨ ᱟᱨᱱᱟᱜᱟᱢ ᱚᱸᱰᱮ ᱥᱚᱫᱚᱨᱚᱜ ᱠᱟᱱᱟ